ᱥᱟᱪᱟᱨᱦᱮᱫ ᱫᱩᱨᱤᱵ ᱢᱮᱱᱟᱜᱼᱟ ᱡᱟᱦᱟᱸ ᱫᱚ ᱵᱮᱵᱥᱟ ᱨᱮ ᱞᱟᱜᱟᱜᱼᱟ ᱢᱮᱱ ᱫᱚ ᱥᱟᱨᱡᱚᱢ ᱥᱟᱠᱟᱢ ᱥᱟᱨᱡᱚᱢ ᱥᱟᱠᱟᱢ ᱤᱫᱤ ᱠᱟᱛᱮ ᱵᱟᱡᱟᱨ ᱨᱮ ᱟᱹᱠᱷᱟᱨᱤᱧ ᱞᱮᱠᱷᱟᱱ ᱚᱱᱟ ᱦᱚᱸ ᱯᱚᱭᱥᱟ ᱦᱩᱭᱩᱜᱼᱟ ᱟᱨ ᱫᱟᱹᱛᱟᱹᱱᱤ ᱥᱟᱨᱡᱚᱢ ᱫᱟᱹᱛᱟᱹᱱᱤ ᱟᱨᱦᱚᱸ ᱠᱤ ᱵᱟᱝ ᱛᱮᱨᱮᱞ ᱛᱟᱨᱚᱵᱽ ᱚᱱᱠᱟ ᱜᱮ ᱢᱮᱱᱟᱜᱼᱟ ᱟᱨ ᱨᱚᱦᱚᱲ ᱥᱟᱦᱟᱱ ᱤᱫᱤ ᱠᱟᱛᱮ ᱦᱚᱸ ᱵᱟᱡᱟᱨ ᱨᱮ ᱟᱹᱠᱷᱟᱨᱤᱧ ᱠᱟᱛᱮ ᱟᱢ ᱵᱮᱵᱥᱟᱢ ᱫᱟᱲᱮᱭᱟᱜᱼᱟ ᱚᱱᱠᱟ ᱜᱮ ᱟᱨᱦᱚᱸ ᱡᱚ ᱚᱱᱮ ᱱᱟᱞᱦᱟ ᱛᱩᱢᱟᱹᱞ ᱠᱟᱛᱮᱫ ᱵᱟᱡᱟᱨ ᱨᱮ ᱤᱫᱤ ᱠᱟᱛᱮᱫ ᱟᱢ ᱯᱚᱭᱥᱟᱢ ᱠᱟᱢᱟᱣ ᱫᱟᱲᱮᱭᱟᱜᱼᱟ ᱢᱮᱱ ᱫᱚ ᱵᱮᱵᱥᱟ ᱫᱟᱲᱮᱭᱟᱜ ᱟᱢ ᱟᱢᱟᱜ ᱠᱷᱩᱫ ᱢᱮᱱᱦᱚᱛ ᱢᱮ ᱟᱨ ᱟᱢᱟᱜ ᱯᱚᱭᱥᱟ ᱵᱟᱭ ᱞᱟᱜᱟᱜᱼᱟ ᱵᱩᱨᱩ ᱦᱟᱨᱟ ᱥᱮᱱ ᱠᱟᱛᱮᱫ ᱟᱢ ᱟᱹᱜᱩ ᱠᱟᱛᱮᱫ ᱟᱢ ᱵᱟᱡᱟᱨ ᱨᱮ ᱟᱹᱠᱷᱟᱨᱤᱧ ᱠᱟᱛᱮᱫ ᱯᱚᱭᱥᱟᱢ ᱠᱟᱢᱟᱣ ᱫᱟᱲᱮᱭᱟᱜᱼᱟ